ᱱᱟᱦᱟᱜ ᱡᱩᱜᱽ ᱨᱮᱱ ᱜᱤᱫᱽᱨᱟᱹ ᱠᱚ ᱡᱩᱜᱽ ᱵᱚᱫᱚᱞᱚᱜ ᱥᱟᱶᱼᱥᱟᱶᱛᱮ ᱱᱩᱠᱩ ᱠᱚᱠᱚ ᱵᱚᱫᱚᱞᱚᱜ ᱠᱟᱱᱟ ᱪᱮᱫᱟᱜ ᱥᱮ ᱞᱟᱦᱟᱛᱮ ᱫᱚᱝ ᱞᱟᱜᱽᱲᱮ ᱮᱱᱮᱡ ᱠᱚ ᱦᱩᱭᱩᱜ ᱠᱟᱱ ᱛᱟᱦᱮᱱᱟ ᱚᱱᱟ ᱮᱱᱮᱡ ᱵᱟᱹᱜᱤ ᱠᱟᱛᱮᱫ ᱱᱮᱛᱟᱨ ᱨᱮᱱ ᱜᱤᱫᱽᱨᱟᱹ ᱫᱚ ᱯᱷᱟᱝᱥᱮᱱ ᱨᱮ ᱡᱟᱛᱨᱟ ᱨᱮ ᱮᱢᱟᱱ ᱮᱢᱟᱱ ᱠᱚᱨᱮᱫ ᱚᱱᱟ ᱢᱚᱰᱟᱨᱱ ᱥᱮᱨᱮᱧ ᱛᱮᱜᱮ ᱠᱚ ᱮᱱᱮᱡ ᱠᱟᱱᱟ ᱥᱮ ᱚᱱᱟ ᱜᱮᱠᱚ ᱠᱩᱥᱤᱭᱟᱜ ᱠᱟᱱᱟ ᱟᱨ ᱥᱮᱫᱟᱭᱟᱜ ᱮᱱᱮᱡ ᱫᱚᱝ ᱞᱟᱜᱽᱲᱮ ᱠᱚᱫᱚ ᱠᱚ ᱵᱟᱹᱜᱤᱭᱟᱜ ᱠᱟᱱᱟ ᱟᱨᱦᱚᱸ ᱠᱚᱲᱟ ᱜᱤᱫᱽᱨᱟᱹ ᱦᱚᱸ ᱨᱩ ᱠᱚᱦᱚᱸ ᱵᱟᱝᱠᱚ ᱵᱟᱰᱟᱭ ᱛᱮ ᱟᱠᱚᱣᱟᱜ ᱨᱟᱹᱥᱠᱟᱹ ᱨᱟᱹᱥᱠᱟᱹ ᱡᱚᱝ ᱞᱟᱹᱜᱤᱫ ᱩᱱᱠᱩ ᱫᱚ ᱢᱚᱰᱟᱨᱱ ᱥᱮᱨᱮᱧ ᱥᱮᱨᱮᱧ ᱛᱮᱜᱮ ᱠᱚ ᱮᱱᱮᱡ ᱠᱟᱱᱟ ᱟᱨᱦᱚᱸ ᱠᱩᱲᱤ ᱜᱤᱫᱽᱨᱟᱹ ᱦᱚᱸ ᱟᱵᱚᱣᱟᱜ ᱮᱱᱮᱡ ᱥᱮᱨᱮᱧ ᱦᱚᱸ ᱵᱟᱝᱠᱚ ᱵᱟᱰᱟᱭᱟ ᱱᱮᱛᱟᱨ ᱡᱩᱜᱽ ᱨᱮᱱ ᱠᱩᱲᱤ ᱜᱤᱫᱽᱨᱟᱹ ᱚᱱᱟᱛᱮ ᱚᱱᱟᱛᱮ ᱤᱧᱫᱩᱧ ᱢᱚᱱᱮᱭᱟ ᱱᱮᱛᱟᱨ ᱡᱩᱜᱽ ᱨᱮᱱ ᱠᱩᱲᱤᱼᱠᱚᱲᱟ ᱜᱤᱫᱽᱨᱟᱹ ᱠᱩᱲᱤ ᱜᱤᱫᱽᱨᱟᱹ ᱫᱚ ᱢᱚᱰᱟᱨᱱ ᱮᱱᱮᱡ ᱥᱮᱨᱮᱧ ᱜᱮᱠᱚ ᱠᱩᱥᱤᱭᱟᱜ ᱠᱟᱱᱟ